ᱤᱧ ᱠᱟᱹᱴᱤᱡ ᱠᱷᱚᱱ ᱤᱧ ᱯᱟᱲᱦᱟᱣ ᱟᱠᱟᱱᱟ ᱥᱤᱫᱩᱼᱠᱟᱱᱩ ᱛᱟᱹᱠᱤᱱᱟᱜ ᱠᱟᱛᱷᱟᱧ ᱯᱟᱲᱦᱟᱣᱟᱠᱟᱫᱟ ᱛᱤᱨᱤᱥᱮ ᱡᱩᱱ ᱦᱩᱞ ᱦᱩᱭᱩᱜᱼᱟ ᱡᱚᱛᱚ ᱦᱚᱲ ᱵᱚᱱ ᱵᱟᱲᱟᱭ ᱜᱮᱭᱟ ᱱᱩᱠᱤᱱ ᱢᱚᱦᱟ ᱡᱳᱫᱽᱫᱷᱟ ᱟᱵᱚ ᱦᱚᱲ ᱥᱚᱢᱟᱡ ᱨᱮᱱ ᱱᱩᱠᱤᱱ ᱛᱤᱱᱟᱹᱜ ᱠᱤᱱ ᱞᱟᱹᱲᱦᱟᱹᱭ ᱞᱮᱱᱟ ᱟᱵᱚ ᱨᱮᱸᱜᱮᱡ ᱦᱚᱲ ᱵᱤᱨ ᱢᱟᱜ ᱴᱟᱺᱰᱤ ᱠᱟᱛᱮ ᱠᱷᱮᱛ ᱦᱟᱥᱟ ᱠᱚ ᱵᱮᱱᱟᱣ ᱠᱟᱫᱟ ᱚᱱᱟ ᱟᱵᱚ ᱨᱮᱸᱜᱮᱡ ᱦᱚᱲ ᱠᱚ ᱪᱟᱥᱚᱜ ᱠᱟᱱ ᱛᱟᱦᱮᱸᱱᱟ ᱡᱳᱫᱼᱫᱟᱨ ᱡᱚᱢᱤᱫᱟᱨ ᱚᱱᱟ ᱦᱩᱲᱩ ᱠᱚ ᱜᱮᱫ ᱤᱫᱤᱭᱮᱫ ᱠᱟᱱ ᱛᱟᱦᱮᱸᱱᱟ ᱜᱚᱜᱚ ᱦᱚᱲ ᱠᱩ ᱱᱟᱱᱟᱱ ᱵᱷᱟᱵᱮ ᱠᱚ ᱱᱤᱨᱡᱟᱛᱚᱱᱮᱫ ᱛᱟᱦᱮᱸᱱᱟ ᱟᱨ ᱱᱚᱣᱟ ᱵᱟᱠᱷᱨᱟ ᱛᱮ ᱱᱩᱠᱤᱱ ᱱᱤᱼᱥᱟᱨᱛᱷᱚ ᱵᱷᱟᱵᱮ ᱜᱮᱞ ᱤᱨᱟᱹᱞ ᱢᱚᱬᱮ ᱜᱮᱞ ᱢᱚᱬᱮ ᱥᱟᱞ ᱨᱮ ᱱᱩᱠᱤᱱ ᱢᱟᱨᱟᱝ ᱯᱮ ᱜᱮᱞ ᱦᱟᱡᱟᱨ ᱦᱚᱲ ᱠᱤᱱ ᱡᱟᱣᱨᱟ ᱞᱮᱫ ᱠᱚᱣᱟ ᱱᱩᱠᱤᱱ ᱠᱤᱱ ᱞᱟᱹᱲᱦᱟᱹᱭ ᱞᱮᱫᱟ ᱟᱴᱷᱚᱨᱚ ᱥᱚ ᱯᱚᱸᱧᱪᱟᱱᱱᱚ ᱨᱮ ᱟᱨ ᱱᱚᱣᱟ ᱤᱛᱤᱦᱟᱸᱥ ᱨᱮ ᱠᱟᱹᱴᱤᱡ ᱪᱩᱞᱩᱝ ᱱᱩᱠᱤᱱᱟᱜ ᱠᱟᱛᱷᱟ ᱚᱞ ᱢᱮᱱᱟᱜᱼᱟ ᱱᱚᱜᱼᱱᱟ ᱜᱮ ᱫᱩᱠ ᱨᱮᱭᱟᱜ ᱟᱵᱚ ᱩᱱ ᱢᱟᱨᱟᱝ ᱵᱤᱨ ᱡᱳᱫᱽᱫᱷᱟ ᱦᱚᱲ ᱥᱚᱦᱤᱫ ᱱᱟᱹᱠᱤᱱ ᱤᱛᱤᱦᱟᱥ ᱠᱷᱟᱛᱟ ᱨᱮ ᱯᱟᱛᱟ ᱨᱮ ᱱᱟᱥᱮᱭᱟᱜ ᱚᱞ ᱢᱮᱱᱟᱜ ᱟᱠᱟᱫᱟ ᱟᱨ ᱟᱵᱚᱣᱟᱜ ᱵᱷᱟᱨᱚᱛ ᱵᱚᱨᱥᱚ ᱥᱟᱫᱷᱤᱱᱚᱜ ᱠᱟᱱᱟ ᱩᱱᱤᱥ ᱥᱚ ᱥᱟᱛᱪᱚᱞᱞᱤᱥ ᱥᱟᱞ ᱨᱮ ᱛᱤᱱᱟᱹᱜ ᱞᱟᱦᱟ ᱠᱤᱱ ᱞᱟᱹᱲᱦᱟᱹᱭ ᱟᱠᱟᱱᱟ ᱟᱵᱚ ᱨᱮᱸᱜᱮᱡ ᱦᱚᱲᱟᱜ ᱚᱫᱷᱤᱠᱟᱨ ᱱᱤᱭᱮ ᱱᱩᱠᱤᱱ ᱥᱮᱥ ᱯᱚᱨᱡᱚᱱᱛᱚ ᱥᱚᱦᱤᱫ ᱮᱱᱟᱠᱤᱱ ᱛᱤᱦᱤᱧᱟᱜ ᱥᱚᱢᱟᱡ ᱨᱮ ᱱᱚᱝᱠᱟᱱ ᱠᱟᱹᱢᱤ ᱨᱮ ᱦᱚᱲ ᱵᱟᱝᱠᱚ ᱧᱟᱢᱚᱜᱚᱜᱼᱟ